ᱟᱞᱮ ᱱᱚᱣᱟ ᱢᱟᱞᱫᱟ ᱡᱮᱞᱟ ᱨᱮᱫᱚ ᱠᱚᱞᱮᱡᱽ ᱠᱚ ᱢᱮᱱᱟᱜᱼᱟ ᱥᱠᱩᱞ ᱠᱚ ᱢᱮᱱᱟᱜᱼᱟ ᱠᱚᱦᱚᱸ ᱢᱮᱱᱟᱜ ᱜᱮᱭᱟ ᱢᱚᱡᱽ ᱜᱮᱠᱚ ᱥᱠᱩᱞ ᱠᱚᱨᱮ ᱦᱚᱸᱠᱚ ᱯᱟᱲᱦᱟᱣ ᱜᱮᱭᱟ ᱥᱮ ᱱᱚᱝᱠᱟ ᱜᱮ ᱟᱹᱰᱤ ᱜᱟᱱ ᱠᱳᱪᱤᱝ ᱥᱮᱱᱴᱟᱨ ᱠᱚᱦᱚᱸ ᱢᱮᱱᱟᱜ ᱜᱮᱭᱟ ᱢᱮᱱᱟᱜᱼᱟ ᱜᱟᱡᱚᱞ ᱢᱮᱱᱟᱜᱼᱟ ᱤᱱᱟᱹ ᱠᱟᱛᱮᱫ ᱨᱚᱛᱷ ᱵᱟᱹᱲᱤ ᱢᱮᱱᱟᱜᱼᱟ ᱤᱱᱟᱹ ᱠᱟᱛᱮᱫ ᱵᱟᱵᱚᱱ ᱜᱳᱞᱟ ᱢᱮᱱᱟᱜᱼᱟ ᱤᱱᱟᱹ ᱠᱟᱛᱮᱫ ᱢᱚᱡᱽ ᱜᱮᱠᱚ ᱯᱟᱲᱦᱟᱣᱟ ᱠᱳᱪᱤᱝ ᱥᱮᱱᱴᱟᱨ ᱠᱚᱨᱮ ᱠᱚ ᱵᱩᱡᱷᱟᱹᱣᱟ ᱥᱮ ᱱᱚᱝᱠᱟ ᱥᱚᱨᱠᱟᱨᱤ ᱥᱠᱩᱞ ᱠᱚ ᱢᱮᱱᱟᱜᱼᱟ ᱨᱮ ᱥᱚᱨᱠᱟᱨ ᱦᱟᱭ ᱥᱠᱩᱞ ᱤᱱᱟᱹ ᱯᱚᱨ ᱢᱮᱱᱟᱜᱼᱟ ᱤᱱᱟᱹᱯᱚᱨ ᱥᱚᱨᱟᱭ ᱰᱟᱝᱜᱟ ᱤᱱᱟᱹ ᱯᱚᱨ ᱫᱚ ᱢᱮᱱᱟᱜᱼᱟ ᱤᱱᱟᱹᱯᱚᱨ ᱞᱚᱠᱠᱷᱤᱯᱩᱨ ᱢᱮᱱᱟᱜᱼᱟ ᱤᱱᱟᱹᱯᱚᱨ ᱢᱮᱱᱟᱜᱼᱟ ᱜᱟᱡᱚᱞ ᱨᱮ ᱨᱟᱢᱪᱚᱸᱫᱽᱨᱚ ᱵᱟᱹᱞᱤᱠᱟ ᱵᱤᱫᱽᱫᱟᱞᱚᱭ ᱤᱱᱟᱹ ᱠᱟᱛᱮᱫ ᱞᱟᱹᱴᱩ ᱞᱟᱹᱴᱩ ᱜᱟᱱ ᱥᱠᱩᱞ ᱠᱚ ᱢᱮᱱᱟᱜᱼᱟ ᱟᱫᱚ ᱥᱚᱨᱠᱟᱨᱤ ᱥᱠᱩᱞ ᱜᱮ ᱦᱳᱥᱴᱮᱞ ᱚᱠᱟ ᱦᱚᱸ ᱚᱱᱟᱫᱚ ᱟᱹᱰᱤ ᱱᱟᱯᱟᱭ ᱵᱮᱵᱚᱥᱛᱷᱟ ᱢᱮᱱᱟᱜᱼᱟ ᱯᱟᱲᱦᱟᱣ ᱠᱚᱨᱮᱱᱟᱜ ᱯᱟᱲᱦᱟᱣ ᱠᱚ ᱚᱱᱟ ᱠᱚᱨᱮ ᱥᱮ ᱢᱚᱡᱽ ᱜᱮᱠᱚ ᱜᱟᱭᱤᱰ ᱠᱚᱣᱟ ᱱᱚᱝᱠᱟ ᱜᱮ ᱟᱹᱰᱤ ᱟᱭᱢᱟᱜᱟᱱ ᱱᱟᱯᱟᱭ ᱱᱟᱯᱟᱭ ᱵᱮᱵᱚᱥᱛᱷᱟ ᱢᱮᱱᱟᱜᱼᱟ ᱱᱚᱣᱟ ᱢᱟᱞᱫᱟ ᱡᱮᱞᱟᱨᱮ ᱤᱱᱠᱟᱜᱮ ᱢᱚᱡᱽ ᱜᱮᱠᱚ ᱵᱩᱡᱷᱟᱹᱣ ᱠᱚᱣᱟ ᱜᱤᱫᱽᱨᱟᱹ ᱠᱚ ᱢᱚᱡᱽ ᱜᱮᱠᱚ ᱯᱟᱲᱦᱟᱣ ᱠᱚᱣᱟ ᱱᱚᱝᱠᱟ ᱜᱮ ᱟᱨᱦᱚᱸ ᱠᱚᱞᱮᱡᱽ ᱠᱚ ᱢᱮᱱᱟᱜᱼᱟ ᱜᱟᱡᱚᱞ ᱠᱚᱞᱮᱡᱽ ᱢᱮᱱᱟᱜᱼᱟ ᱠᱚᱞᱮᱡᱽ ᱨᱮᱦᱚᱸ ᱢᱚᱡᱽ ᱜᱮᱠᱚ ᱯᱟᱲᱦᱟᱣ ᱵᱟᱲᱟᱜᱼᱟ ᱥᱮ ᱚᱸᱰᱮ ᱦᱚᱸ ᱢᱚᱡᱽ ᱜᱮᱠᱚ ᱪᱟᱞᱟᱣ ᱦᱤᱡᱩᱜᱼᱟ ᱜᱤᱫᱽᱨᱟᱹ ᱠᱚ ᱢᱚᱡᱽ ᱜᱮᱠᱚ ᱯᱟᱲᱦᱟᱜᱼᱟ ᱱᱟᱯᱟᱭ ᱵᱮᱵᱚᱥᱛᱷᱟ ᱢᱮᱱᱟᱜᱼᱟ ᱢᱟᱞᱫᱟ ᱡᱮᱞᱟ ᱨᱮ